ᱤᱧᱟᱹᱜ ᱚᱲᱟᱜ ᱥᱩᱨᱼᱥᱩᱯᱩᱨ ᱴᱚᱴᱷᱟ ᱫᱚ ᱥᱟᱶᱟᱨ ᱫᱚᱦᱚᱭ ᱞᱟᱹᱜᱤᱫ ᱯᱨᱚᱛᱷᱚᱢ ᱨᱮ ᱤᱧ ᱤᱧᱟᱹᱜ ᱚᱲᱟᱜ ᱵᱟᱦᱮᱨ ᱡᱟᱦᱟᱸ ᱫᱚ ᱜᱟᱡᱟᱲ ᱵᱟᱝᱢᱟ ᱜᱷᱟᱥ ᱜᱟᱡᱟᱲ ᱛᱟᱦᱮᱱ ᱠᱷᱟᱱ ᱜᱮᱫ ᱥᱟᱯᱷᱟᱭ ᱡᱟᱹᱱᱩᱢ ᱫᱟᱨᱮ ᱛᱟᱦᱮᱱ ᱠᱷᱟᱱ ᱡᱟᱹᱱᱩᱢ ᱫᱟᱨᱮ ᱢᱟᱜᱽ ᱩᱯᱲᱟᱹᱣ ᱠᱟᱛᱮ ᱮᱴᱟᱜ ᱨᱮ ᱤᱫᱤ ᱠᱟᱜ ᱟᱨᱚ ᱫᱩ ᱱᱚᱢᱵᱚᱨ ᱨᱮ ᱦᱩᱭᱩᱜ ᱠᱟᱱᱟ ᱚᱸᱰᱮ ᱡᱮᱱᱚ ᱯᱚᱨᱤᱥᱠᱟᱨ ᱛᱟᱦᱮᱱ ᱟᱨ ᱦᱩᱭᱩᱜ ᱠᱟᱱᱟ ᱚᱲᱟᱜ ᱵᱟᱦᱨᱮ ᱨᱮ ᱚᱲᱟᱜ ᱵᱟᱦᱨᱮ ᱨᱮ ᱡᱟᱦᱟᱸ ᱠᱷᱟᱹᱭᱩᱜ ᱠᱩᱡ ᱛᱟᱦᱮᱱᱟ ᱢᱟᱱᱮ ᱜᱟᱰᱞᱟᱜ ᱠᱩᱡ ᱛᱟᱦᱮᱱᱟ ᱚᱱᱟ ᱜᱟᱰᱞᱟᱜ ᱨᱮ ᱥᱮᱭᱟ ᱫᱟᱜ ᱵᱟᱝ ᱡᱚᱢᱟ ᱦᱚᱪᱚᱭ ᱞᱟᱹᱜᱤᱫ ᱚᱱᱟ ᱜᱟᱰᱞᱟᱜ ᱫᱚ ᱫᱷᱟᱯᱟᱣ ᱦᱩᱭᱩᱜᱼᱟ ᱫᱷᱟᱯᱟᱣ ᱠᱟᱛᱮ ᱚᱸᱰᱮ ᱢᱚᱡᱽ ᱜᱮ ᱯᱷᱤᱱᱤᱥᱤᱝ ᱠᱟᱜ ᱦᱩᱭᱩᱜᱼᱟ ᱡᱟᱦᱟᱸ ᱫᱚ ᱟᱭᱢᱟ ᱫᱤᱱ ᱯᱚᱨ ᱦᱚᱸ ᱡᱟᱛᱮ ᱜᱤᱫᱽᱨᱟᱹ ᱠᱩᱡ ᱚᱸᱰᱮ ᱠᱚ ᱜᱟᱛᱮ ᱠᱷᱟᱱ ᱦᱚᱸ ᱡᱮᱱᱚ ᱵᱟᱝ ᱞᱟᱹᱫᱩᱵᱚᱜ ᱚᱱᱟ ᱡᱟᱭᱜᱟ ᱟᱨ ᱦᱩᱭᱩᱜ ᱠᱟᱱᱟ ᱪᱤᱠᱪᱤᱠᱤ ᱡᱟᱦᱟᱸ ᱫᱚ ᱟᱵᱚᱨᱡᱚᱱᱟ ᱟᱵᱚᱨᱡᱚᱱᱟ ᱫᱚᱦᱚ ᱵᱟᱝ ᱦᱩᱭᱩᱜᱼᱟ ᱡᱟᱦᱟᱸ ᱫᱚ ᱢᱤᱫᱴᱮᱱ ᱦᱚᱲ ᱚᱸᱰᱮ ᱛᱤᱜᱩ ᱠᱟᱛᱮ ᱚᱰᱮᱜᱮ ᱵᱤᱥᱠᱩᱴ ᱮ ᱚᱲᱮᱡ ᱠᱮᱫᱟᱭ ᱡᱚᱢ ᱠᱮᱫᱟᱭ ᱚᱸᱰᱮᱜᱮ ᱜᱤᱰᱤ ᱠᱮᱫᱟ ᱚᱱᱠᱟ ᱫᱚ ᱵᱟᱝ ᱚᱱᱟ ᱥᱟᱯᱷᱟ ᱠᱟᱛᱮ ᱮᱴᱟᱜ ᱥᱮᱫ ᱰᱟᱥᱴᱵᱤᱱ ᱨᱮ ᱜᱤᱰᱤ ᱦᱚᱴᱚ ᱦᱩᱭᱩᱜᱼᱟ ᱛᱟᱨᱯᱚᱨ ᱚᱲᱟᱜ ᱠᱩᱰᱟᱹ ᱠᱩᱰᱟᱹᱢ ᱛᱮᱦᱚᱸ ᱧᱮᱞ ᱦᱩᱭᱩᱜᱼᱟ ᱡᱟᱦᱟᱱᱟᱜ ᱟᱵᱚᱨᱡᱚᱱᱟ ᱜᱤᱰᱤ ᱠᱟᱜ ᱦᱩᱭᱩᱜᱼᱟ ᱦᱟᱹᱨ ᱜᱤᱰᱤ ᱠᱟᱜ ᱦᱩᱭᱩᱜᱼᱟ ᱵᱩᱥᱩᱵ ᱦᱚᱸ ᱯᱟᱥᱮ ᱯᱟᱥᱮ ᱛᱟᱦᱮᱱ ᱠᱷᱟᱡ ᱚᱱᱟ ᱚᱪᱚᱜ ᱜᱤᱰᱤ ᱠᱟᱜ ᱦᱩᱭᱩᱜᱼᱟ ᱡᱟᱦᱟᱸ ᱫᱚ ᱡᱚᱛᱚ ᱠᱤᱪᱷᱩ ᱱᱟᱯᱟᱭ ᱛᱮᱜᱮ ᱫᱚᱦᱚ ᱠᱟᱜ ᱦᱩᱭᱩᱜᱼᱟ ᱪᱤᱠᱪᱤᱠᱤ ᱜᱷᱟᱥ ᱠᱚᱡ ᱟᱵᱚ ᱡᱮᱢᱚᱱ ᱯᱚᱨᱤᱥᱮᱵᱟ ᱥᱟᱯᱷᱟ ᱵᱚᱱ ᱫᱚᱦᱚᱭ ᱚᱱᱠᱟᱜᱮ ᱥᱟᱯᱷᱟ ᱫᱚ ᱥᱩᱯᱩᱨ ᱥᱩᱨᱼᱥᱩᱯᱩᱨ ᱴᱚᱴᱷᱟ ᱨᱮᱫᱚ ᱥᱟᱦᱟᱣ ᱫᱚᱦᱚᱭ ᱦᱩᱭᱩᱜᱼᱟ